ᱛᱮᱦᱤᱧ ᱜᱟᱯᱟ ᱡᱚᱛᱚ ᱠᱷᱚᱱ ᱵᱟᱹᱲᱛᱤ ᱵᱮᱣᱦᱟᱨ ᱮᱯ ᱡᱩᱫᱤ ᱵᱚᱱ ᱧᱮᱞᱟ ᱯᱳᱭᱞᱳ ᱛᱮᱠᱷᱟᱱ ᱡᱩᱫᱤ ᱫᱚᱨᱠᱟᱨᱤ ᱠᱟᱹᱢᱤ ᱮᱢᱟᱱ ᱠᱚᱨᱮᱱᱟᱜ ᱵᱚᱱ ᱧᱮᱞᱟ ᱛᱟᱦᱞᱮ ᱦᱳᱴᱟᱥᱥᱮᱯ ᱟᱨ ᱤᱭᱩᱴᱤᱭᱩᱵᱽ ᱱᱤᱭᱟᱹ ᱠᱚᱨᱮᱫ ᱛᱟᱨᱯᱚᱨ ᱤᱱᱥᱴᱟᱜᱨᱟᱢ ᱯᱷᱮᱥᱵᱩᱠ ᱱᱤᱭᱟᱹ ᱠᱚᱨᱮ ᱱᱤᱭᱟᱹ ᱠᱚᱫᱚ ᱱᱤᱭᱟᱹ ᱠᱚᱜᱮ ᱟᱵᱚ ᱫᱚ ᱵᱟᱹᱲᱛᱤ ᱠᱟᱨᱛᱮ ᱱᱮᱴ ᱫᱚᱵᱚᱱ ᱵᱮᱣᱦᱟᱨᱮᱫᱼᱟ ᱤᱭᱩᱴᱩᱵᱽ ᱫᱚᱵᱚᱱ ᱵᱮᱣᱦᱟᱨᱮᱫᱼᱟ ᱟᱹᱰᱤ ᱞᱮᱠᱟᱱᱟᱜ ᱟᱹᱰᱤ ᱥᱟᱺᱜᱤᱧ ᱠᱚᱨᱮᱱᱟᱜ ᱠᱷᱚᱵᱚᱨ ᱠᱚ ᱵᱟᱲᱟᱭ ᱞᱟᱹᱜᱤᱫ ᱛᱮ ᱫᱤᱱᱟᱹᱢ ᱫᱤᱱ ᱟᱹᱰᱤ ᱞᱮᱠᱟᱱᱟᱜ ᱠᱷᱚᱵᱚᱨ ᱠᱚ ᱥᱟᱺᱜᱤᱧ ᱫᱤᱥᱚᱢ ᱠᱚᱨᱮᱱᱟᱜ ᱠᱷᱚᱵᱚᱨ ᱠᱚᱵᱚᱱ ᱵᱟᱲᱟᱭ ᱫᱟᱲᱮᱭᱟᱜᱼᱟ ᱤᱱᱟᱹ ᱯᱚᱨᱮ ᱠᱟᱹᱢᱤ ᱠᱟᱹᱥᱱᱤ ᱨᱮᱱᱟᱜ ᱡᱟᱦᱟᱱ ᱠᱷᱚᱵᱚᱨ ᱠᱚ ᱚᱱᱟ ᱠᱚᱦᱚᱸ ᱵᱚᱱ ᱵᱟᱲᱟᱭ ᱫᱟᱲᱮᱭᱟᱜᱼᱟ ᱟᱨ ᱤᱱᱟᱹ ᱠᱚᱫᱚ ᱠᱟᱹᱢᱤ ᱠᱟᱥᱱᱤ ᱨᱮᱱᱟᱜ ᱵᱮᱯᱟᱨ ᱡᱩᱫᱤ ᱵᱚᱱ ᱞᱟᱹᱭᱟ ᱛᱟᱦᱞᱮ ᱥᱢᱟᱨᱴᱯᱷᱳᱱ ᱨᱮ ᱥᱢᱟᱨᱴᱯᱷᱳᱱ ᱛᱟᱞᱟᱛᱮ ᱟᱵᱚ ᱫᱚ ᱠᱟᱹᱢᱤ ᱠᱟᱹᱥᱱᱤ ᱨᱮᱭᱟᱜ ᱡᱟᱦᱟᱸ ᱯᱷᱚᱨᱢ ᱥᱟᱺᱜᱤᱧ ᱠᱚᱨᱮᱱᱟᱜ ᱯᱷᱨᱚᱢ ᱠᱚᱵᱚᱱ ᱯᱷᱤᱞᱟᱯ ᱫᱟᱲᱮᱭᱟᱜᱼᱟ ᱤᱱᱟᱹ ᱯᱚᱨᱮ ᱢᱤᱫ ᱦᱚᱲ ᱴᱷᱮᱱ ᱢᱤᱫ ᱴᱷᱮᱱ ᱠᱷᱚᱱ ᱟᱨ ᱢᱤᱫ ᱦᱚᱲ ᱴᱷᱮᱱ ᱥᱟᱺᱜᱤᱧ ᱠᱷᱚᱱᱜᱮ ᱴᱟᱠᱟ ᱠᱳᱞ ᱜᱟᱱᱚᱜ ᱠᱟᱱᱟ ᱱᱮᱛᱟᱨ ᱫᱚ ᱛᱟᱨᱯᱚᱨᱮ ᱱᱚᱜᱼᱚᱭ ᱚᱱᱞᱟᱭᱤᱱ ᱠᱞᱟᱥ ᱚᱱᱟ ᱢᱤᱫᱴᱟᱱ ᱥᱩᱵᱤᱫᱷᱟ ᱢᱮᱱᱟᱜᱼᱟ ᱯᱟᱹᱴᱷᱩᱣᱟᱹ ᱢᱟᱪᱮᱫ ᱞᱟᱹᱜᱤᱫ ᱛᱮ ᱚᱱᱞᱟᱭᱤᱱ ᱠᱞᱟᱥ ᱛᱟᱞᱟᱛᱮ ᱯᱟᱹᱴᱷᱩᱣᱟᱹ ᱢᱟᱪᱮᱫ ᱨᱮᱱᱟᱜ ᱡᱟᱦᱟᱸ ᱥᱟᱹᱜᱟᱹᱭ ᱚᱱᱟ ᱦᱚᱸ ᱢᱤᱫᱴᱟᱱ ᱵᱚᱡᱟᱭ ᱛᱟᱦᱮᱱ ᱠᱟᱱᱟ ᱤᱱᱟᱹ ᱠᱟᱛᱮᱫ ᱦᱚᱸ ᱯᱷᱳᱴᱳ ᱠᱳᱞ ᱵᱷᱤᱰᱤᱭᱳ ᱠᱚᱞ ᱤᱱᱟᱹ ᱠᱚ ᱟᱹᱰᱤᱜᱟᱱ ᱜᱮ ᱮᱱᱮᱢ ᱢᱮᱱᱟᱜ ᱠᱟᱫᱟ ᱥᱢᱟᱨᱴ ᱯᱷᱳᱱ ᱨᱮᱭᱟᱜ ᱤᱱᱟᱹ ᱠᱚ ᱛᱟᱞᱟᱛᱮ ᱥᱢᱟᱨᱴᱯᱷᱳᱱ ᱛᱟᱞᱟ ᱛᱮᱜᱮ ᱱᱤᱭᱟᱹ ᱠᱚ ᱠᱟᱹᱢᱤ ᱟᱹᱰᱤ ᱥᱚᱦᱞᱮᱛᱮ ᱦᱩᱭ ᱥᱟᱹᱛᱟᱹᱜ ᱠᱟᱱᱟ ᱟᱵᱚᱣᱟᱜ ᱡᱤᱭᱚᱱ ᱨᱮᱱᱟᱜ ᱟᱭᱢᱟᱜᱟᱱ ᱠᱟᱹᱢᱤ ᱠᱚᱜᱮ ᱦᱩᱭᱩᱜ ᱠᱟᱱᱟ ᱮᱱᱛᱮ ᱨᱮᱦᱚᱸ ᱟᱨᱦᱚᱸ ᱡᱩᱫᱤ ᱥᱟᱺᱜᱤᱧ ᱥᱮᱫ ᱵᱚᱱ ᱪᱟᱞᱟᱜᱼᱟ ᱥᱟᱺᱜᱤᱧ ᱡᱟᱦᱟᱸ ᱫᱤᱥᱚᱢ ᱥᱮᱫ ᱚᱸᱰᱮᱱᱟᱜ ᱦᱚᱨ ᱫᱤᱥᱟᱹ ᱧᱟᱢ ᱞᱟᱹᱜᱤᱫ ᱛᱮ ᱟᱵᱚ ᱫᱚ ᱱᱤᱛᱳᱜ ᱫᱚ ᱯᱷᱳᱱ ᱥᱢᱟᱨᱴ ᱯᱷᱳᱱ ᱠᱚᱨᱮᱜᱮ ᱧᱮᱞ ᱜᱟᱱᱚᱜ ᱠᱟᱱᱟ ᱚᱠᱟᱨᱮ ᱛᱤᱱᱟᱹᱜ ᱥᱟᱺᱜᱤᱧᱟ ᱪᱮᱫ ᱛᱮ ᱪᱟᱞᱟᱣ ᱞᱮᱱᱠᱷᱟᱱ ᱛᱤᱱᱟᱹᱜᱴᱟ ᱥᱚᱢᱚᱭ ᱚᱠᱛᱚ ᱞᱟᱜᱟᱜ ᱛᱟᱵᱚᱱᱟ ᱤᱱᱟᱹ ᱠᱚ ᱵᱟᱲᱟᱭ ᱧᱟᱢᱚᱜ ᱠᱟᱱᱟ ᱥᱢᱟᱨᱴ ᱯᱷᱳᱱᱛᱮ ᱤᱱᱟᱹ ᱞᱟᱹᱜᱤᱫ ᱛᱮ ᱥᱢᱟᱨᱴ ᱯᱷᱳᱱ ᱨᱮᱭᱟᱜ ᱥᱩᱵᱤᱫᱷᱟ ᱫᱚ ᱟᱭᱢᱟ ᱜᱟᱱᱜᱮ ᱢᱮᱱᱟᱜ ᱠᱟᱫᱟ ᱱᱤᱭᱟᱹ ᱠᱚᱜᱮ ᱢᱩᱬᱩᱫ ᱢᱤᱫᱼᱵᱟᱨ ᱞᱟᱹᱭ ᱦᱩᱭ ᱮᱱᱟ ᱟᱨᱦᱚᱸ ᱡᱩᱫᱤ ᱵᱚᱱ ᱢᱮᱱᱟ ᱡᱮ ᱥᱢᱟᱨᱴ ᱯᱷᱳᱱ ᱨᱮᱭᱟᱜ ᱵᱮᱣᱦᱟᱨ ᱛᱟᱦᱞᱮ ᱠᱷᱟᱱ ᱯᱟᱲᱦᱟᱣ ᱠᱷᱮᱛᱨᱮ ᱨᱮ ᱱᱤᱛ ᱫᱚ ᱥᱢᱟᱨᱴ ᱯᱷᱳᱱ ᱫᱚ ᱢᱤᱫᱴᱟᱱ ᱟᱹᱰᱤᱜᱟᱱᱜᱮ ᱫᱟᱶ ᱮ ᱦᱟᱢᱮᱴ ᱠᱟᱫᱟ